ᱟᱢ ᱵᱮᱥ ᱠᱤᱪᱷᱩ ᱢᱩᱬᱩᱫ ᱰᱚᱜᱚᱨ ᱥᱟᱠᱟᱢ ᱟᱨ ᱠᱤᱪᱷᱩ ᱴᱤᱵᱷᱤ ᱱᱤᱭᱩᱡᱽ ᱪᱮᱱᱮᱞ ᱨᱮᱭᱟᱜ ᱧᱩᱛᱩᱢ ᱞᱟᱹᱭ ᱫᱟᱲᱮᱭᱟᱜᱼᱟ ᱱᱤᱭᱩᱡᱽ ᱪᱮᱱᱮᱞ ᱫᱚ ᱟᱨᱥᱤ ᱴᱤᱵᱷᱤ ᱢᱮᱱᱟᱜᱼᱟ ᱟᱨᱥᱤ ᱴᱤᱵᱷᱤ ᱱᱤᱭᱩᱡᱽ ᱪᱮᱱᱮᱞ ᱢᱮᱱᱟᱜᱼᱟ ᱥᱮ ᱛᱟᱨᱯᱚᱨᱮ ᱦᱩᱞᱜᱤᱨᱟᱹᱭᱟᱹ ᱱᱤᱭᱩᱡᱽ ᱴᱤᱵᱷᱤ ᱪᱮᱱᱮᱞ ᱢᱮᱱᱟᱜᱚᱜᱼᱟ ᱥᱮ ᱟᱨ ᱟᱨᱦᱚᱸ ᱟᱨᱦᱚᱸ ᱟᱭᱢᱟ ᱜᱮ ᱪᱮᱱᱮᱞ ᱢᱮᱱᱟᱜᱚᱜᱼᱟ ᱴᱨᱟᱭᱤᱵᱽ ᱴᱤᱵᱷᱤ ᱴᱨᱟᱭᱤᱵᱽ ᱴᱤᱵᱷᱤ ᱪᱮᱱᱮᱞ ᱢᱮᱱᱟᱜᱼᱟ ᱩᱱᱠᱩ ᱢᱩᱫᱽᱨᱮ ᱟᱨ ᱟᱢ ᱟᱢᱟᱜ ᱜᱷᱟᱸᱨᱚᱡᱽ ᱨᱮ ᱚᱠᱟᱴᱟᱜ ᱠᱚ ᱯᱟᱸᱡᱟᱭᱟ ᱯᱟᱸᱡᱟᱭᱟ ᱛᱚ ᱟᱞᱮ ᱜᱷᱟᱸᱨᱚᱡᱽ ᱨᱮᱫᱚ ᱠᱚ ᱯᱟᱸᱡᱟᱭᱟ ᱡᱟᱹᱥᱛᱤ ᱠᱷᱚᱡ ᱫᱚ ᱴᱨᱟᱭᱤᱵᱽ ᱴᱤᱵᱷᱤ ᱜᱮ ᱪᱮᱫᱟᱜ ᱥᱮ ᱚᱱᱟ ᱨᱮᱫᱚ ᱟᱹᱰᱤ ᱵᱮᱥ ᱵᱮᱥ ᱱᱤᱭᱩᱡᱽ ᱜᱮ ᱠᱚ ᱮᱢ ᱛᱟᱵᱚᱱᱟ ᱚᱟ ᱫᱚ ᱡᱟᱹᱥᱛᱤ ᱠᱷᱚᱡ ᱡᱟᱹᱥᱛᱤ ᱜᱮ ᱚᱱᱟᱛᱮ ᱚᱱᱟᱫᱩᱧ ᱧᱮᱞᱟ ᱟᱨ ᱟᱨᱥᱤ ᱴᱤᱵᱷᱤ ᱦᱚᱸ ᱚᱱᱟ ᱫᱚ ᱵᱟᱝᱞᱟ ᱢᱮᱥᱟᱞ ᱠᱚ ᱮᱢ ᱛᱮ ᱥᱮᱨᱚᱠᱚᱢ ᱤᱱᱟᱹᱜ ᱫᱚ ᱵᱟᱹᱧ ᱧᱮᱞᱟ ᱛᱚ ᱦᱩᱞᱜᱤᱨᱟᱹᱭᱟᱹ ᱱᱤᱭᱩᱡ ᱴᱤᱵᱷᱤ ᱪᱮᱱᱮᱞ ᱦᱩᱧ ᱧᱮᱞ ᱜᱮᱭᱟ ᱡᱟᱹᱥᱛᱤ ᱠᱷᱚᱡ ᱫᱚ ᱛᱚ ᱡᱟᱹᱥᱛᱤ ᱠᱷᱚᱡ ᱫᱚ ᱴᱨᱟᱭᱤᱵᱽ ᱴᱤᱵᱷᱤ ᱜᱮ ᱤᱭᱩᱴᱩᱵ ᱪᱮᱱᱮᱞ ᱜᱤᱧ ᱧᱮᱞᱛᱮ ᱚᱱᱟ ᱨᱮᱫᱚ ᱪᱮᱫᱟᱜ ᱥᱮ ᱰᱚᱜᱚᱨ ᱦᱚᱸ ᱥᱟᱶᱛᱮ ᱢᱮᱱᱟᱭᱟ ᱥᱮ ᱞᱚᱫᱚᱢ ᱫᱟᱫᱟ ᱦᱚᱸ ᱟᱹᱰᱤ ᱢᱚᱡᱽ ᱢᱚᱡᱽ ᱱᱤᱭᱩᱡᱽ ᱜᱮ ᱵᱮᱱᱟᱣ ᱵᱮᱱᱟᱣᱮᱫᱟ ᱚᱱᱟᱛᱮ ᱚᱱᱟᱫᱚ ᱟᱹᱰᱤ ᱠᱟᱡᱟᱠ ᱜᱤᱧ ᱧᱮᱞᱟ ᱚᱱᱟ ᱫᱚ